ᱦᱮᱸ ᱤᱧ ᱢᱤᱫ ᱫᱤᱱ ᱦᱤᱞᱳᱜ ᱢᱤᱫᱴᱤᱱ ᱜᱷᱚᱴᱚᱱᱟᱧ ᱧᱮᱞ ᱠᱮᱫᱟ ᱡᱮ ᱥᱮᱨᱢᱟ ᱨᱮ ᱪᱟᱸᱫᱚᱭ ᱜᱟᱱᱦᱟᱜ ᱠᱟᱱᱟ ᱜᱚᱴᱟ ᱱᱚᱶᱟ ᱫᱷᱟᱹᱨᱛᱤ ᱠᱚ ᱧᱩᱛ ᱜᱮ ᱧᱮᱞ ᱮᱱᱟ ᱟᱨ ᱧᱩᱛ ᱪᱟᱵᱟᱭᱮᱱᱟ ᱱᱚᱶᱟ ᱧᱮᱞ ᱠᱟᱛᱮ ᱤᱧ ᱟᱹᱰᱤ ᱢᱚᱡᱽᱜᱤᱧ ᱵᱩᱡᱷᱟᱹᱣ ᱠᱮᱫᱟ ᱡᱮ ᱤᱧ ᱢᱤᱫᱴᱮᱱ ᱜᱷᱚᱴᱚᱱᱟᱧ ᱧᱮᱞ ᱠᱮᱫᱟ